ᱥᱟᱱᱛᱟᱲᱤ ᱯᱟᱹᱨᱥᱤ ᱫᱚ ᱵᱷᱟᱨᱚᱛ ᱨᱮᱭᱟᱜ ᱥᱚᱨᱠᱟᱨᱤ ᱯᱟᱹᱨᱥᱤ ᱮᱴᱟᱜ ᱯᱟᱹᱨᱥᱤ ᱫᱚ ᱵᱷᱟᱨᱚᱛ ᱨᱮᱭᱟᱜ ᱥᱚᱨᱠᱟᱨᱤ ᱯᱟᱹᱨᱥᱤ ᱦᱤᱱᱫᱤ ᱥᱟᱞᱟᱜ ᱛᱩᱞᱟᱹ ᱡᱚᱠᱷᱟ ᱫᱚ ᱜᱟᱱᱚᱜ ᱜᱮᱭᱟ ᱪᱮᱫᱟᱜ ᱥᱮ ᱦᱤᱱᱫᱤ ᱛᱮ ᱡᱮᱢᱚᱱ ᱟᱹᱰᱤᱜᱟᱱ ᱠᱟᱛᱷᱟ ᱨᱚᱲ ᱜᱟᱱᱚᱜᱼᱟ ᱚᱱᱠᱟ ᱜᱮ ᱥᱟᱱᱛᱟᱲᱤ ᱛᱮᱦᱚᱸ ᱟᱹᱰᱤᱜᱟᱱ ᱠᱟᱛᱷᱟ ᱨᱚᱲ ᱜᱟᱱᱚᱜᱼᱟ ᱦᱤᱱᱫᱤᱛᱮ ᱡᱟᱦᱟᱢ ᱨᱚᱲᱟ ᱥᱟᱱᱛᱟᱲᱤ ᱛᱮᱦᱚᱸ ᱚᱱᱟ ᱨᱚᱲ ᱜᱟᱱᱚᱜᱼᱟ ᱥᱟᱱᱛᱟᱲᱤ ᱟᱹᱲᱟᱹ ᱞᱮᱠᱟᱛᱮ ᱥᱟᱱᱛᱟᱲᱤ ᱟᱹᱲᱟᱹ ᱢᱩᱨᱟᱹᱭ ᱫᱚ ᱟᱹᱰᱤᱜᱮ ᱠᱤᱥᱟᱹᱬ ᱜᱮᱭᱟ ᱟᱹᱰᱤᱜᱮ ᱢᱟᱨᱟᱝ ᱜᱮᱭᱟ ᱟᱨ ᱟᱹᱰᱤ ᱜᱮ ᱫᱚᱲᱦᱚ ᱜᱮᱭᱟ ᱥᱮ ᱥᱚᱠᱛᱚ ᱜᱮᱭᱟ ᱥᱟᱱᱛᱟᱲᱤ ᱯᱟᱹᱨᱥᱤ ᱞᱮᱠᱟᱛᱮ ᱚᱞ ᱜᱟᱱᱚᱜᱼᱟ ᱨᱚᱲ ᱜᱟᱱᱚᱜᱼᱟ ᱚᱱᱚᱞ ᱠᱟᱹᱦᱱᱤ ᱚᱞ ᱜᱟᱱᱚᱜᱼᱟ ᱚᱱᱚᱬᱦᱮᱸ ᱚᱞ ᱜᱟᱱᱚᱜᱼᱟ ᱚᱱᱟᱥᱮᱠᱟᱛᱮ ᱤᱧ ᱢᱚᱱᱮᱭᱟ ᱱᱤᱦᱟᱹᱛ ᱜᱮ ᱥᱟᱱᱛᱟᱲᱤ ᱯᱟᱹᱨᱥᱤ ᱫᱚ ᱦᱤᱱᱫᱤ ᱯᱟᱹᱨᱥᱤ ᱥᱟᱞᱟᱜ ᱫᱚ ᱛᱩᱞᱟᱹᱡᱚᱠᱷᱟ ᱜᱟᱱᱚᱜ ᱜᱮᱭᱟ